ᱢᱟᱱᱢᱤ ᱡᱤᱭᱚᱱ ᱨᱮ ᱨᱤᱛᱩ ᱚᱱᱩᱡᱟᱭᱤ ᱵᱚᱱ ᱧᱮᱞ ᱧᱟᱢᱟ ᱯᱮ ᱨᱚᱠᱚᱢ ᱵᱷᱟᱜᱽ ᱛᱮᱵᱚᱱ ᱡᱤᱵᱚᱱ ᱡᱟᱯᱚᱱᱟ ᱡᱮᱞᱮᱠᱟ ᱞᱚᱞᱚ ᱥᱤᱛᱩᱝ ᱨᱮ ᱫᱟᱜ ᱡᱟᱯᱩᱫ ᱨᱮᱭᱟᱲ ᱨᱟᱵᱟᱝ ᱱᱚᱣᱟ ᱨᱤᱛᱩ ᱚᱱᱩᱡᱟᱭᱤ ᱞᱚᱞᱚ ᱥᱤᱛᱩᱝ ᱨᱮ ᱥᱤᱛᱩᱝ ᱨᱮᱜᱮ ᱡᱤᱭᱚᱱ ᱠᱷᱟᱸᱰᱟᱣ ᱦᱩᱭᱩᱜ ᱛᱟᱵᱚᱱᱟ ᱟᱰᱤᱜᱟᱱ ᱥᱤᱛᱩᱝ ᱨᱮᱦᱚᱸ ᱵᱟᱧᱪᱟᱜ ᱦᱩᱭᱩᱜ ᱛᱟᱵᱚᱱᱟ ᱚᱱᱟ ᱡᱟᱛᱮ ᱥᱤᱛᱩᱝ ᱠᱷᱚᱱ ᱵᱚᱱ ᱵᱟᱧᱪᱟᱜ ᱩᱢᱩᱞ ᱵᱚᱱ ᱠᱷᱚᱡᱟ ᱚᱱᱠᱟ ᱠᱟᱛᱮᱜᱮ ᱟᱵᱚ ᱥᱤᱛᱩᱝ ᱨᱮ ᱠᱚᱥᱴᱚ ᱥᱟᱞᱟᱜ ᱞᱚᱞᱚ ᱥᱟᱞᱟᱜ ᱡᱤᱭᱚᱱ ᱠᱷᱟᱸᱰᱟᱣ ᱦᱩᱭᱩᱜ ᱛᱟᱵᱚᱱᱟ ᱚᱱᱠᱟᱜᱮ ᱟᱨᱚ ᱫᱟᱜ ᱡᱟᱯᱩᱫ ᱛᱮᱵᱚᱱ ᱧᱮᱞᱟ ᱫᱟᱜ ᱡᱟᱯᱩᱫ ᱨᱮᱦᱚᱸ ᱦᱩᱰᱩᱨ ᱵᱤᱡᱽᱞᱤ ᱫᱟᱜ ᱚᱱᱟ ᱠᱷᱚᱱ ᱦᱚᱸ ᱵᱟᱧᱪᱟᱜ ᱞᱟᱜᱤᱫ ᱛᱮ ᱟᱵᱚ ᱡᱤᱭᱚᱱ ᱠᱷᱟᱸᱰᱟᱣ ᱦᱩᱭᱩᱜ ᱛᱟᱵᱚᱱᱟ ᱟᱨ ᱫᱟᱜ ᱡᱟᱯᱩᱫ ᱪᱷᱟᱲᱟ ᱟᱵᱚᱣᱟᱜ ᱪᱟᱥ ᱟᱵᱟᱫᱽ ᱵᱟᱝ ᱦᱩᱭᱩᱜᱼᱟ ᱵᱟᱵᱚᱱ ᱡᱚᱢ ᱧᱩᱣᱟᱜ ᱵᱟᱵᱚᱱ ᱧᱟᱢᱟ ᱚᱱᱟ ᱦᱚᱸ ᱟᱰᱤ ᱫᱟᱜ ᱡᱟᱯᱩᱫ ᱛᱟᱞᱟ ᱛᱮᱜᱮ ᱚᱱᱟ ᱦᱚᱸ ᱡᱤᱭᱚᱱ ᱠᱷᱟᱸᱰᱟᱣ ᱦᱩᱭᱩᱜ ᱛᱟᱵᱚᱱᱟ ᱟᱨ ᱦᱚᱸ ᱵᱚᱱ ᱧᱮᱞᱟ ᱨᱮᱭᱟᱲ ᱨᱟᱵᱟᱝ ᱨᱮᱭᱟᱲ ᱨᱟᱵᱟᱝ ᱨᱟᱵᱟᱝ ᱨᱮᱦᱚᱸ ᱟᱰᱤ ᱠᱚᱥᱴᱚ ᱠᱟᱛᱮᱜ ᱛᱟᱦᱮᱸᱱ ᱦᱩᱭᱩᱜ ᱛᱟᱵᱚᱱᱟ ᱨᱮᱭᱟᱲ ᱨᱮ ᱠᱷᱟᱱᱛᱟ ᱠᱚ ᱩᱭᱩ ᱠᱟᱛᱮᱜ ᱟᱵᱟᱨ ᱨᱮᱭᱟᱲ ᱨᱮᱵᱚᱱ ᱧᱮᱞᱟ ᱥᱮᱛᱟᱜ ᱵᱮᱞᱟ ᱨᱟᱵᱟᱝ ᱨᱮ ᱞᱚᱞᱚ ᱵᱚᱱ ᱠᱷᱚᱡᱟ ᱟᱰᱤ ᱨᱮᱭᱟᱲ ᱛᱮᱜᱮ ᱚᱱᱟ ᱦᱚᱸ ᱡᱤᱵᱚᱱ ᱡᱟᱯᱚᱱ ᱦᱩᱭᱩᱜ ᱛᱟᱵᱚᱱᱟ